ᱦᱮᱸ ᱢᱮᱱᱠᱷᱟᱱ ᱟᱛᱳ ᱟᱨ ᱥᱟᱦᱟᱨ ᱴᱚᱴᱷᱟ ᱠᱷᱚᱱ ᱜᱮᱢ ᱠᱷᱮᱞᱳᱱᱰ ᱢᱩᱫᱽ ᱫᱚ ᱵᱷᱮᱜᱟᱨ ᱫᱚ ᱢᱮᱱᱟᱜ ᱜᱮᱭᱟ

ᱯᱷᱩᱴᱵᱚᱞ ᱢᱟᱨᱵᱮᱞ ᱜᱩᱞᱤ ᱱᱤᱭᱟᱹ ᱠᱚᱜᱮ ᱴᱚᱞᱟ ᱨᱮᱠᱚ ᱠᱷᱮᱞᱟ ᱟᱨ ᱥᱟᱦᱟᱨ ᱨᱮᱱ ᱫᱚ ᱟᱭᱢᱟ ᱥᱩᱵᱤᱫᱟ ᱠᱚ ᱧᱟᱢᱟ ᱴᱚᱞᱟ ᱨᱮᱱ ᱜᱤᱫᱽᱨᱟᱹ ᱫᱚ ᱨᱮᱸᱜᱮᱡ ᱡᱟᱞᱟ ᱚᱱᱟ ᱦᱩᱭᱛᱮ ᱵᱷᱟᱜᱮ ᱡᱟᱭᱜᱟ ᱠᱷᱮᱞᱳᱰ ᱫᱚ ᱵᱟᱠᱚ ᱪᱟᱞᱟᱣ ᱫᱟᱲᱮᱭᱟᱜ ᱡᱟᱦᱟᱸ ᱠᱷᱟᱹᱛᱤᱨ ᱩᱱᱠᱩ ᱫᱚ ᱴᱚᱞᱟ ᱨᱮᱱᱟᱜ ᱴᱟᱺᱰᱤ ᱠᱚᱨᱮ ᱜᱮᱠᱚ ᱠᱷᱮᱞᱟᱭᱟ ᱟᱨ ᱥᱟᱦᱟᱨ ᱨᱮᱱ ᱜᱤᱫᱽᱨᱟᱹ ᱠᱚᱫᱚ ᱡᱟᱹᱥᱛᱤ ᱴᱟᱠᱟ ᱯᱚᱭᱥᱟ ᱛᱟᱦᱮᱸ ᱠᱷᱟᱹᱛᱤᱨ ᱩᱱᱠᱩ ᱫᱚ ᱠᱳᱪ ᱴᱷᱮᱱ ᱴᱨᱮᱱᱤᱝ ᱠᱚ ᱦᱟᱛᱟᱣᱟ ᱟᱨ ᱴᱚᱞᱟᱨᱮᱱ ᱫᱚ ᱨᱮᱸᱜᱮᱡ ᱡᱟᱞᱟ ᱟᱨ ᱴᱟᱠᱟ ᱯᱚᱭᱥᱟ ᱠᱚᱢ ᱛᱟᱦᱮᱸ ᱠᱷᱟᱹᱛᱤᱨ ᱠᱳᱪᱤᱝ ᱵᱟᱝ ᱠᱚ ᱦᱟᱛᱟᱣ ᱫᱟᱲᱮᱭᱟᱜᱼᱟ ᱟᱨ ᱚᱱᱟ ᱠᱷᱟᱹᱛᱤᱨ ᱜᱮ ᱴᱚᱞᱟ ᱨᱮᱱ ᱜᱤᱫᱽᱨᱟᱹ ᱫᱚ ᱞᱟᱹᱴᱩ ᱞᱟᱹᱴᱩ ᱮᱥᱴᱮᱰᱤᱭᱟᱢ ᱠᱚᱨᱮᱜ ᱵᱟᱠᱚ ᱪᱟᱞᱟᱣ ᱫᱟᱲᱮᱭᱟᱜᱼᱟ ᱚᱱᱟ ᱠᱷᱟᱹᱛᱤᱨ ᱴᱚᱞᱟ ᱨᱮᱱ ᱜᱤᱫᱽᱨᱟᱹ ᱫᱚ ᱢᱚᱡᱽ ᱠᱷᱮᱞ ᱨᱮᱦᱚᱸ ᱛᱟᱭᱱᱚᱢ ᱨᱮᱠᱚ ᱛᱟᱦᱮᱱᱟ ᱟᱨ ᱥᱟᱦᱟᱨ ᱨᱮᱱ ᱜᱤᱫᱽᱨᱟᱹ ᱠᱚᱫᱚ ᱯᱚᱭᱥᱟ ᱠᱷᱟᱹᱛᱤᱨ ᱞᱟᱹᱴᱩ ᱞᱟᱹᱴᱩ ᱴᱟ ᱰᱤᱨᱮ ᱠᱷᱮᱞ ᱠᱚ ᱪᱟᱞᱟᱜᱼᱟ ᱱᱚᱣᱟᱜᱮ ᱠᱷᱮᱞᱳᱰ ᱢᱩᱫᱽ ᱨᱮᱱᱟᱜ ᱵᱷᱮᱜᱟᱨ ᱫᱚ ᱴᱚᱞᱟ ᱨᱮᱱ ᱠᱟᱹᱴᱤᱡ ᱠᱟᱹᱴᱤᱡ ᱜᱤᱫᱽᱨᱟᱹ ᱠᱷᱚᱱ ᱞᱟᱹᱴᱩ ᱜᱤᱫᱽᱨᱟᱹ ᱴᱚᱞᱟ ᱨᱮᱱᱟᱜ ᱴᱟᱹᱰᱤ ᱨᱮᱜᱮ ᱠᱚ ᱠᱷᱮᱞᱟ ᱮᱠᱷᱮᱱ ᱠᱟᱴᱟ ᱯᱷᱩᱴᱵᱚᱞ ᱠᱚ ᱜᱟᱛᱮᱜᱼᱟ ᱢᱟᱨᱵᱮᱞ ᱠᱚ ᱜᱟᱛᱮᱜᱼᱟ ᱜᱩᱞᱤ ᱰᱟᱱᱰᱟ ᱠᱚ ᱜᱟᱛᱮᱜᱼᱟ ᱠᱟᱵᱟᱰᱤ ᱠᱚ ᱜᱟᱛᱮᱜᱼᱟ ᱟᱨ ᱥᱚᱦᱚᱨ ᱨᱮᱱ ᱜᱤᱫᱽᱨᱟᱹ ᱠᱚᱫᱚ ᱢᱮᱱᱠᱷᱟᱡ ᱯᱟᱱᱟᱦᱤ ᱟᱨ ᱟᱹᱰᱤ ᱯᱚᱭᱥᱟ ᱨᱮᱱᱟᱜ ᱡᱤᱱᱤᱥ ᱠᱚ ᱦᱚᱨᱚᱜ ᱠᱟᱛᱮ ᱞᱟᱹᱴᱩ ᱞᱟᱹᱴᱩ ᱡᱟᱭᱜᱟᱨᱮ ᱠᱷᱮᱞ ᱠᱚ ᱪᱟᱞᱟᱜᱼᱟ ᱟᱨ ᱴᱚᱞᱟᱨᱮᱱ ᱨᱮᱸᱜᱮᱡ ᱦᱚᱲ ᱨᱮᱱ ᱜᱤᱫᱽᱨᱟᱹ ᱫᱚ ᱚᱱᱠᱟᱱ ᱥᱩᱵᱤᱫᱟ ᱵᱟᱝᱠᱚ ᱧᱟᱢᱟ ᱚᱱᱟ ᱠᱷᱟᱹᱛᱤᱨ ᱴᱚᱞᱟ ᱨᱮᱱ ᱜᱤᱫᱽᱨᱟᱹ ᱫᱚ ᱢᱚᱡᱽ ᱜᱟᱛᱮ ᱠᱟᱛᱮᱜ ᱦᱚᱸ ᱚᱱᱠᱟᱱ ᱡᱟᱭᱜᱟ ᱵᱟᱝᱠᱚ ᱪᱟᱞᱟᱣ ᱫᱟᱲᱮᱭᱟᱜᱼᱟ ᱱᱚᱣᱟᱜᱮ ᱟᱛᱳ ᱨᱮᱱ ᱜᱤᱫᱽᱨᱟᱹ ᱟᱨ ᱥᱟᱦᱟᱨ ᱴᱚᱴᱷᱟ ᱠᱷᱚᱱ ᱠᱷᱮᱞ ᱟᱠᱚ ᱜᱮ ᱩᱱᱠᱩ ᱜᱤᱫᱽᱨᱟᱹᱣᱟᱜ ᱵᱷᱮᱜᱟᱨ ᱫᱚ ᱱᱚᱣᱟᱜᱮ ᱠᱟᱱᱟ